ᱫᱟᱜ ᱫᱩᱞ ᱵᱩᱰᱷᱤᱭᱟᱜ ᱠᱟᱹᱢᱤ ᱫᱚ ᱦᱩᱭᱩᱜ ᱠᱟᱱᱟ ᱚᱱᱟ ᱚᱠᱛᱮ ᱨᱮᱫᱚ ᱡᱮ ᱦᱟᱢᱟᱞ ᱟᱭᱳ ᱦᱚᱲ ᱞᱟᱡ ᱦᱟᱥᱩᱭᱮ ᱫᱮᱭᱟ ᱩᱱᱤ ᱤᱥᱠᱤᱨ ᱮᱭᱟᱭ ᱤᱥᱠᱤᱨ ᱵᱟᱲᱟ ᱠᱟᱛᱮᱜ ᱜᱤᱫᱽᱨᱟᱹ ᱚᱠᱟ ᱥᱮᱜ ᱨᱮ ᱵᱚᱦᱚᱜ ᱠᱚᱭ ᱟᱹᱭᱠᱟᱹᱣ ᱛᱟᱭᱟ ᱟᱹᱭᱠᱟᱹᱣ ᱴᱷᱤᱠᱮᱭᱟᱭ ᱤᱥᱠᱤᱨ ᱥᱚᱡᱷᱮᱭᱮᱭᱟᱭ ᱤᱥᱠᱤᱨ ᱥᱚᱡᱷᱮ ᱞᱮᱠᱷᱟᱡ ᱛᱚᱠᱷᱚᱱ ᱜᱮ ᱵᱚᱦᱚᱜ ᱫᱟᱜ ᱪᱟᱞᱟᱜᱼᱟ ᱵᱚᱦᱚᱜ ᱫᱟᱜ ᱪᱟᱞᱟᱣ ᱞᱮᱱᱠᱷᱟᱡ ᱤᱱᱟᱹ ᱛᱟᱭᱚᱢ ᱜᱮᱭ ᱜᱤᱫᱽᱨᱟᱹ ᱦᱚᱭ ᱦᱩᱭᱩᱜᱚᱜᱼᱟ ᱜᱤᱫᱽᱨᱟᱹ ᱦᱩᱭ ᱯᱚᱨᱮ ᱫᱚ ᱛᱟᱭᱚᱢ ᱛᱮᱫᱚ ᱩᱱᱤ ᱮᱱᱛᱮᱜ ᱵᱚᱱ ᱟᱹᱜᱩ ᱠᱟᱫᱮ ᱫᱟᱨᱜᱤᱱ ᱤᱭᱟᱹ ᱜᱚ ᱩᱱᱤᱜᱮ ᱟᱫᱚ ᱚᱱᱮᱭ ᱥᱟᱯᱟᱭᱮᱭᱟ ᱥᱟᱯᱟ ᱠᱟᱛᱮ ᱟᱫᱚ ᱯᱮ ᱫᱤᱱ ᱯᱚᱨᱮ ᱱᱤᱢ ᱫᱟᱜ ᱢᱟᱹᱰᱤᱭᱟᱵᱚᱱ ᱱᱤᱢ ᱫᱟᱜ ᱢᱟᱹᱰᱤ ᱠᱟᱛᱮ ᱟᱫᱚ ᱩᱱᱤ ᱜᱤᱫᱽᱨᱟᱹ ᱫᱚ ᱡᱟᱹᱛ ᱵᱚᱱ ᱦᱟᱹᱴᱤᱧ ᱟᱭᱟ ᱟᱨ ᱧᱩᱛᱩᱢ ᱧᱩᱛᱩᱢ ᱮᱭᱟ ᱵᱚᱱ ᱧᱩᱛᱩᱢ ᱵᱚᱱ ᱧᱩᱢ ᱛᱟᱭᱟ ᱩᱱᱤ ᱜᱤᱫᱽᱨᱟᱹ ᱟᱜ ᱛᱚ ᱜᱚᱲᱚᱢ ᱛᱮᱜ ᱦᱟᱲᱟᱢ ᱠᱚᱲᱟ ᱜᱤᱫᱽᱨᱟᱹ ᱠᱷᱟᱡ ᱫᱚ ᱟᱨ ᱠᱩᱲᱤ ᱜᱤᱫᱽᱨᱟᱹ ᱠᱷᱟᱡ ᱫᱚ ᱜᱚᱲᱚᱢ ᱛᱮᱜ ᱵᱩᱰᱷᱤ ᱵᱚᱱ ᱜᱚᱲᱚᱢ ᱟᱠᱚᱣᱟ ᱟᱵᱚ ᱦᱚᱲ ᱫᱚ ᱤᱱᱟᱹ ᱠᱟᱱ ᱛᱟᱵᱚᱱᱟ ᱦᱚᱲᱟᱜ ᱠᱟᱹᱢᱤ ᱫᱚ